ᱦᱟᱥᱯᱟᱛᱟᱞ ᱠᱚᱨᱮ ᱥᱟᱶᱟᱨ ᱥᱮᱵᱟ ᱠᱚ ᱞᱟᱹᱜᱤᱫ ᱦᱚᱲ ᱫᱚ ᱢᱮᱱᱟᱜ ᱠᱚᱜᱮᱭᱟ ᱥᱟᱶᱟᱨ ᱥᱮᱵᱟ ᱨᱮᱱᱟᱜ ᱠᱟᱛᱷᱟ ᱜᱮ ᱠᱟᱱᱟ ᱠᱤ ᱡᱟᱦᱟᱸ ᱛᱤᱱᱟᱹᱜ ᱜᱮ ᱥᱟᱶᱟᱨ ᱟᱛᱮᱫ ᱡᱟᱦᱟᱸ ᱡᱤᱱᱤᱥ ᱮᱢ ᱫᱚᱦᱚᱭᱟ ᱩᱱᱟᱹᱜ ᱜᱮ ᱱᱟᱯᱟᱭᱟ ᱡᱟᱦᱟᱸ ᱡᱤᱱᱤᱥ ᱡᱩᱫᱤ ᱟᱢ ᱱᱟᱯᱟᱭ ᱛᱮ ᱥᱟᱶᱟᱨ ᱛᱮ ᱵᱟᱢ ᱫᱚᱦᱚᱭᱟ ᱮᱱᱠᱷᱟᱱ ᱚᱱᱟ ᱫᱚ ᱵᱟᱹᱲᱤᱡᱚᱜᱼᱟ ᱟᱫᱚ ᱚᱱᱠᱟ ᱞᱮᱠᱟᱛᱮ ᱢᱮᱱ ᱜᱟᱱᱚᱜᱼᱟ ᱠᱤ ᱥᱟᱶᱟᱨ ᱥᱮᱵᱟ ᱫᱚ ᱟᱹᱰᱤ ᱱᱤᱦᱟᱹᱛ ᱜᱮ ᱞᱟᱹᱠᱛᱤ ᱠᱟᱱᱟ ᱱᱤᱛᱚᱜ ᱡᱟᱦᱟᱸᱜᱮ ᱦᱟᱥᱯᱟᱛᱟᱞ ᱠᱚ ᱪᱮ ᱠᱞᱤᱱᱤᱠ ᱠᱚᱨᱮ ᱱᱚᱣᱟ ᱧᱮᱞᱚᱜ ᱠᱟᱱᱟ ᱠᱤ ᱚᱱᱟᱨᱮ ᱥᱟᱶᱟᱨ ᱥᱮᱵᱟ ᱥᱮ ᱥᱟᱯᱷᱟ ᱥᱟᱹᱯᱷᱤ ᱵᱟᱝ ᱠᱚ ᱫᱚᱦᱚᱭᱮᱫᱟ ᱢᱮᱱᱠᱷᱟᱱ ᱥᱟᱯᱷᱟ ᱥᱟᱹᱯᱷᱤ ᱵᱟᱝᱠᱚ ᱫᱚᱦᱚᱭ ᱠᱷᱟᱱ ᱡᱟᱦᱟᱸ ᱡᱮ ᱦᱚᱲ ᱠᱚ ᱱᱟᱯᱟᱭ ᱛᱮ ᱪᱮᱫ ᱞᱮᱠᱟ ᱨᱮᱠᱚ ᱛᱟᱦᱮᱱᱟ ᱚᱱᱟᱫᱚ ᱵᱟᱝ ᱜᱟᱱᱚᱜᱼᱟ ᱡᱩᱫᱤ ᱱᱟᱯᱟᱭ ᱛᱮ ᱥᱟᱶᱟᱨ ᱥᱟᱺᱦᱤᱡ ᱥᱟᱯᱷᱟ ᱥᱟᱹᱯᱷᱤ ᱠᱚ ᱫᱚᱦᱚᱭᱟ ᱤᱱᱟᱹᱠᱷᱟᱱ ᱚᱱᱟᱫᱚ ᱟᱹᱰᱤ ᱜᱮ ᱵᱷᱟᱹᱜᱤᱭᱟ ᱪᱮᱫᱟᱜ ᱥᱮ ᱥᱟᱶᱟᱨ ᱛᱟᱦᱮᱸ ᱜᱮ ᱚᱲᱟᱜ ᱥᱩᱥᱟᱹᱨ ᱫᱚ ᱟᱨ ᱥᱩᱥᱟᱹᱨ ᱛᱟᱦᱮᱸ ᱞᱮᱱᱠᱷᱟᱱ ᱜᱮ ᱨᱳᱜᱽ ᱵᱤᱜᱷᱤᱱᱟᱜ ᱫᱚ ᱵᱟᱝ ᱦᱤᱡᱩᱜᱼᱟ ᱚᱱᱠᱟ ᱞᱮᱠᱟᱛᱮ ᱚᱸᱰᱮ ᱢᱟ ᱵᱷᱮᱜᱟᱨ ᱵᱷᱮᱜᱟᱨ ᱨᱳᱜᱽ ᱠᱚ ᱟᱨ ᱮᱢᱟᱱ ᱮᱢᱟᱱ ᱨᱩᱣᱟᱹ ᱦᱟᱹᱥᱩ ᱠᱚᱠᱚ ᱦᱤᱡᱩᱜᱼᱟ ᱟᱫᱚ ᱚᱱᱟ ᱞᱮᱠᱟᱛᱮ ᱚᱸᱰᱮ ᱫᱚ ᱟᱹᱰᱤᱜᱮ ᱥᱟᱶᱟᱨ ᱪᱮ ᱥᱮᱵᱟ ᱪᱮ ᱥᱩᱥᱟᱹᱨ ᱫᱚᱦᱚ ᱫᱚ ᱟᱹᱰᱤᱜᱮ ᱞᱟᱹᱠᱛᱤᱭᱟᱱᱟ ᱚᱱᱠᱟ ᱞᱮᱠᱟᱛᱮ ᱱᱤᱛᱚᱜ ᱥᱚᱨᱠᱟᱨ ᱯᱟᱦᱴᱟ ᱥᱮᱫ ᱠᱷᱚᱱ ᱦᱚᱸ ᱵᱷᱮᱜᱟᱨ ᱵᱷᱮᱜᱟᱨ ᱠᱟᱹᱢᱤᱨᱮ ᱵᱷᱮᱜᱟᱨ ᱵᱷᱮᱜᱟᱨ ᱦᱚᱲᱮ ᱫᱚᱦᱚ ᱠᱟᱫ ᱠᱚᱣᱟ ᱢᱤᱫᱴᱟᱹᱱ ᱠᱟᱹᱢᱤ ᱨᱮᱱᱟᱜ ᱢᱤᱫᱴᱟᱱ ᱦᱚᱲ ᱟᱨ ᱢᱤᱫᱴᱟᱱ ᱠᱟᱹᱢᱤᱨᱮ ᱟᱨ ᱢᱤᱫᱴᱟᱱ ᱦᱚᱲ ᱚᱱᱠᱟ ᱞᱮᱠᱟᱛᱮ ᱦᱚᱲ ᱫᱚ ᱡᱮ ᱱᱚᱣᱟ ᱠᱟᱹᱢᱤ ᱫᱚ ᱩᱱᱤ ᱜᱮ ᱵᱟᱨᱯᱮ ᱜᱚᱴᱟᱝᱼᱮ ᱠᱟᱹᱢᱤᱭᱟ ᱚᱱᱠᱟᱱ ᱠᱟᱛᱷᱟ ᱫᱚ ᱵᱟᱝᱼᱟ ᱚᱱᱠᱟ ᱞᱮᱠᱟᱛᱮ ᱦᱚᱲᱫᱚ ᱟᱹᱰᱤ ᱜᱮ ᱢᱮᱱᱟᱜ ᱟᱠᱟᱫ ᱠᱚᱣᱟ ᱟᱫᱚ ᱚᱱᱟᱫᱚ ᱟᱹᱰᱤᱜᱮ ᱥᱟᱶᱟᱨ ᱥᱮᱵᱟ ᱫᱚ ᱫᱚᱦᱚ ᱟᱹᱰᱤᱜᱮ ᱞᱟᱹᱠᱛᱤ ᱠᱟᱱᱟ ᱪᱮᱫᱟᱜ ᱥᱮ ᱟᱨ ᱵᱟᱝᱠᱷᱟᱱ ᱚᱱᱠᱟ ᱵᱟᱝ ᱫᱚᱦᱚ ᱞᱮᱠᱷᱟᱱ ᱦᱚᱲ ᱠᱚᱣᱟᱜ ᱵᱟᱹᱲᱤᱡ ᱚᱨᱥᱚᱝ ᱦᱩᱭ ᱫᱟᱲᱮᱭᱟᱜᱼᱟ ᱦᱚᱲ ᱠᱚ ᱪᱮᱛᱟᱱ ᱨᱮ